ᱤᱧ ᱜᱷᱟᱨᱚᱸᱡᱽ ᱨᱮ ᱡᱟᱦᱟᱸᱭ ᱜᱮ ᱨᱩᱣᱟᱹ ᱟᱭᱳ ᱪᱮ ᱵᱟᱵᱟ ᱫᱟᱫᱟ ᱪᱮ ᱫᱟᱹᱭ ᱡᱟᱦᱟᱸᱭ ᱜᱮᱠᱚ ᱨᱩᱣᱟᱹᱜ ᱤᱧ ᱫᱚ ᱥᱮᱛᱟᱜ ᱨᱮ ᱪᱟ ᱱᱟᱥᱛᱟᱧ ᱵᱮᱱᱟᱣᱟᱭᱟ ᱤᱱᱟᱹ ᱯᱚᱨᱮ ᱛᱤᱠᱤᱱ ᱵᱮᱲᱟ ᱫᱚ ᱨᱩᱴᱤ ᱠᱚ ᱟᱨ ᱛᱟᱨᱟᱥᱤᱧ ᱫᱚ ᱪᱮ ᱧᱤᱫᱟᱹ ᱫᱚ ᱫᱟᱠᱟᱧ ᱮᱢᱟᱭᱟ ᱟᱨ ᱟᱹᱭᱩᱵ ᱵᱮᱲᱟ ᱫᱚ ᱟᱺᱲᱤᱡ ᱫᱟᱠᱟ ᱜᱮᱧ ᱮᱢᱟᱭᱟ ᱡᱮ ᱟᱺᱲᱤᱡ ᱫᱟᱠᱟ ᱫᱚ ᱱᱟᱯᱟᱭ ᱜᱮ ᱛᱟᱦᱮᱱᱟ ᱟᱨ ᱫᱟᱜ ᱢᱟᱹᱰᱤ ᱫᱟᱠᱟ ᱫᱚ ᱵᱟᱥᱠᱮ ᱜᱮ ᱛᱟᱦᱮᱱᱟ ᱨᱩᱣᱟᱹᱜ ᱦᱚᱲ ᱫᱚ ᱵᱟᱥᱠᱮ ᱫᱟᱠᱟ ᱫᱚ ᱵᱟᱠᱚ ᱡᱚᱢᱟ ᱟᱨ ᱫᱤᱱ ᱵᱮᱲᱟ ᱠᱚᱨᱮ ᱦᱚᱸ ᱰᱟᱠᱴᱚᱨ ᱠᱚ ᱡᱟᱦᱟᱸ ᱠᱚ ᱢᱮᱱ ᱠᱟᱜᱼᱟ ᱚᱱᱟ ᱠᱚᱜᱮ ᱵᱮᱱᱟᱣ ᱛᱮᱧ ᱮᱢᱟᱭᱟ ᱟᱨ ᱟᱡ ᱦᱚᱸ ᱡᱟᱦᱟᱸ ᱡᱚᱢ ᱥᱟᱱᱟᱭᱟ ᱡᱮ ᱥᱩᱡᱤ ᱩᱯᱢᱟ ᱤᱰᱞᱤ ᱫᱷᱚᱥᱟ ᱡᱟᱦᱟᱸ ᱠᱚᱜᱮ ᱡᱚᱢ ᱥᱟᱱᱟᱭᱟ ᱤᱧ ᱫᱚ ᱚᱱᱟᱜᱮᱧ ᱵᱮᱱᱟᱣᱟᱭᱟ ᱟᱡᱟᱜ ᱠᱩᱥᱤ ᱞᱮᱠᱟᱱ ᱡᱚᱢᱟᱜ ᱠᱚᱜᱮᱧ ᱵᱮᱱᱣᱟᱭᱟ ᱟᱨ ᱚᱱᱟ ᱠᱚᱜᱮ ᱡᱚᱢᱟᱭ ᱡᱮ ᱡᱟᱦᱟᱸ ᱰᱟᱠᱴᱚᱨ ᱠᱚ ᱢᱟᱱᱟ ᱟᱠᱟᱫᱮᱭᱟ ᱚᱱᱟ ᱠᱚᱫᱚ ᱵᱟᱹᱧ ᱮᱢᱟᱭᱟ ᱟᱨ ᱫᱟᱜ ᱠᱚᱦᱚᱸ ᱡᱮ ᱴᱷᱟᱱᱰᱟ ᱟᱜ ᱫᱚ ᱵᱟᱹᱧ ᱮᱢᱟᱭᱟ ᱞᱚᱞᱚ ᱟᱛᱮᱜ ᱞᱚᱞᱚ ᱟᱛᱮᱫ ᱜᱮ ᱨᱮᱭᱟᱲ ᱦᱚᱪᱚᱣᱟᱜᱼᱟᱹᱧ ᱟᱨ ᱚᱱᱟ ᱫᱟᱜ ᱜᱮᱧ ᱮᱢᱟᱭᱟ ᱡᱮ ᱟᱡ ᱦᱚᱸ ᱱᱟᱯᱟᱭ ᱨᱮ ᱛᱟᱦᱮᱱ ᱢᱟᱭ ᱢᱮᱱ ᱠᱟᱛᱮᱫ ᱜᱮ ᱱᱟᱯᱟᱭ ᱱᱟᱯᱟᱭ ᱡᱚᱢᱟᱜ ᱠᱚᱦᱚᱧ ᱮᱢᱟᱭᱟ ᱡᱮ ᱟᱡ ᱴᱷᱮᱱ ᱡᱟᱦᱟᱱᱟᱜ ᱵᱟᱹᱲᱤᱡ ᱟᱞᱚ ᱦᱩᱭᱩᱜᱢᱟ ᱟᱨ ᱱᱟᱯᱟᱭ ᱨᱮᱜᱮ ᱛᱟᱦᱮᱱᱢᱟ ᱚᱱᱟ ᱢᱮᱱᱛᱮ ᱰᱟᱠᱴᱚᱨ ᱡᱟᱦᱟᱸ ᱠᱚᱠᱚ ᱢᱮᱛᱟ ᱟᱠᱟᱫᱤᱧᱟᱹ ᱡᱮ ᱟᱞᱚ ᱯᱮ ᱮᱢᱟᱭᱟ ᱚᱱᱟ ᱠᱚᱫᱚ ᱵᱟᱹᱧ ᱮᱢᱟᱭᱟ ᱟᱨ ᱟᱡ ᱡᱟᱦᱟᱸ ᱠᱚ ᱡᱚᱢ ᱥᱟᱱᱟᱭᱟ ᱚᱱᱟ ᱠᱚᱜᱮᱧ ᱵᱮᱱᱟᱣᱟᱭᱟ